ᱦᱮᱸ ᱤᱧ ᱦᱩᱰᱤᱧ ᱠᱷᱚᱱ ᱜᱤᱧ ᱯᱟᱲᱦᱟᱣ ᱟᱠᱟᱱᱟ ᱢᱮᱱᱠᱷᱟᱱ ᱟᱹᱰᱤ ᱦᱩᱰᱤᱧ ᱨᱮᱫᱚ ᱤᱧ ᱫᱚ ᱫᱩᱞᱟᱹᱲ ᱜᱤᱧ ᱛᱟᱦᱮᱸ ᱠᱟᱱ ᱢᱮᱱᱠᱷᱟᱱ ᱵᱟᱵᱟ ᱟᱨ ᱦᱟᱲᱟᱢ ᱵᱟ ᱥᱠᱩᱞ ᱨᱮ ᱵᱟᱝᱠᱤᱱ ᱵᱷᱩᱨᱛᱤᱭᱮᱫᱤᱧ ᱛᱟᱦᱮᱱ ᱨᱟᱜ ᱮᱫ ᱛᱟᱦᱮᱸᱱᱤᱧ ᱵᱟᱹᱧ ᱪᱟᱞᱟᱜᱼᱟ ᱢᱮᱱᱛᱮ ᱟᱫᱚ ᱡᱚᱠᱷᱚᱱ ᱡᱚᱛᱚ ᱜᱤᱫᱽᱨᱟᱹ ᱠᱚ ᱤᱧ ᱨᱮᱱ ᱜᱟᱛᱮ ᱠᱚ ᱤᱥᱠᱩᱞ ᱠᱚ ᱪᱟᱞᱟᱣ ᱪᱟᱵᱟᱜᱼᱟ ᱩᱱᱫᱚ ᱟᱨ ᱤᱧ ᱜᱟᱛᱮᱜ ᱠᱚ ᱟᱨ ᱚᱠᱚᱭ ᱦᱚᱸ ᱵᱟᱹᱧ ᱧᱟᱢᱮᱫ ᱠᱚ ᱛᱟᱦᱮᱸᱫ ᱟᱫᱚ ᱡᱚᱠᱷᱚᱱᱤᱧ ᱮᱠᱞᱟᱭᱮᱱᱟ ᱛᱚᱠᱷᱚᱱ ᱫᱚ ᱟᱫᱚ ᱵᱟᱵᱟ ᱪᱟᱞᱟᱣ ᱠᱟᱛᱮᱫ ᱤᱧ ᱢᱮᱛᱟᱭ ᱠᱟᱱᱟ ᱵᱟᱵᱟᱧ ᱢᱮᱛᱟᱭ ᱠᱟᱱᱟ ᱵᱟᱵᱟ ᱤᱧ ᱦᱚᱸᱧ ᱯᱟᱲᱦᱟᱜᱼᱟ ᱵᱷᱚᱨᱛᱤ ᱠᱟᱹᱧ ᱢᱮ ᱟᱫᱚ ᱵᱟᱵᱟ ᱫᱚᱭ ᱨᱟᱹᱥᱠᱟᱹᱭᱮᱱᱟ ᱵᱷᱟᱹᱜᱤ ᱜᱮ ᱤᱧ ᱨᱮᱱ ᱠᱩᱲᱤ ᱜᱤᱫᱽᱨᱟᱹ ᱛᱟᱞᱦᱮ ᱯᱟᱲᱦᱟᱜ ᱮᱭ ᱠᱷᱚᱡ ᱠᱟᱱᱟ ᱟᱫᱚ ᱯᱨᱚᱛᱷᱚᱢ ᱠᱞᱟᱥ ᱨᱮ ᱤᱧ ᱫᱚᱭ ᱵᱷᱩᱨᱛᱤ ᱠᱟᱹᱫᱤᱧᱟ ᱯᱨᱚᱛᱷᱚᱢ ᱠᱞᱟᱥ ᱨᱮᱭ ᱵᱷᱩᱨᱛᱤ ᱠᱟᱹᱫᱤᱧᱟ ᱟᱫᱚ ᱤᱧ ᱫᱚ ᱤᱥᱠᱩᱞ ᱪᱟᱞᱟᱜ ᱤᱧ ᱫᱷᱩᱨᱟᱹᱣᱮᱱᱟ ᱟᱨ ᱤᱧ ᱟᱹᱰᱤ ᱟᱸᱴᱤᱧ ᱠᱩᱥᱤᱭᱮᱱᱟ ᱟᱨ ᱩᱱ ᱥᱚᱢᱚᱭ ᱫᱚ ᱟᱞᱮ ᱫᱚ ᱤᱥᱠᱩᱞ ᱨᱮ ᱟᱸᱜ ᱚᱱᱟ ᱯᱤᱥ ᱨᱩᱴᱤ ᱠᱚ ᱮᱢᱟᱣᱟᱞᱮ ᱠᱟᱱ ᱛᱟᱦᱮᱸᱱᱟ ᱟᱫᱚ ᱟᱹᱰᱤ ᱟᱸᱴᱤᱧ ᱠᱩᱥᱤᱜ ᱠᱟᱱ ᱛᱟᱦᱮᱱ ᱨᱩᱴᱤ ᱠᱚ ᱮᱢᱚᱜ ᱠᱟᱱᱟ ᱢᱮᱱᱛᱮ ᱤᱥᱠᱩᱞ ᱫᱚ ᱫᱤᱱᱤᱧ ᱪᱟᱞᱟᱜ ᱠᱟᱱ ᱛᱟᱦᱮᱱ ᱟᱨ ᱤᱧᱟᱹᱜ ᱠᱩᱥᱤ ᱛᱮ ᱡᱮᱦᱮᱛᱩᱧ ᱵᱷᱩᱛᱛᱤ ᱞᱮᱱᱛᱮ ᱟᱫᱚ ᱚᱞᱚᱜ ᱯᱟᱲᱦᱟᱜ ᱨᱮ ᱵᱷᱟᱹᱜᱤ ᱜᱤᱧ ᱢᱚᱱᱤᱧ ᱞᱟᱜᱟᱣ ᱠᱮᱫᱟ ᱟᱨ ᱯᱟᱲᱦᱟᱜ ᱡᱚᱠᱷᱚᱱ ᱵᱟᱹᱲ ᱫᱟᱲᱮᱭᱟᱜᱼᱟ ᱫᱤᱫᱤᱢᱩᱱᱤ ᱠᱚᱠᱚ ᱫᱟᱞᱮᱧ ᱠᱟᱱ ᱛᱟᱦᱮᱸᱱᱟ ᱟᱨ ᱮᱱᱛᱮ ᱦᱚᱸ ᱤᱥᱠᱩᱞ ᱫᱚ ᱵᱟᱹᱧ ᱠᱟᱹᱢᱦᱟᱹᱭᱮᱫ ᱛᱟᱦᱮᱸᱱᱟ ᱟᱨ ᱚᱵᱷᱟᱵ ᱜᱮᱞᱮ ᱛᱟᱦᱮᱸᱠᱟᱱᱟ ᱤᱧ ᱵᱷᱟᱭ ᱪᱷᱳᱴᱳ ᱜᱮᱭ ᱛᱟᱦᱮᱸᱠᱟᱱᱟ ᱟᱨ ᱚᱠᱟᱫᱚ ᱵᱚᱨᱥᱟ ᱫᱤᱱ ᱫᱚ ᱤᱥᱠᱩᱞ ᱦᱚᱸᱭ ᱠᱟᱹᱢᱦᱟᱹᱭ ᱦᱚᱪᱚᱭᱤᱫᱤᱧ ᱛᱟᱦᱮᱸᱱᱟ ᱤᱧ ᱜᱚᱜᱚ ᱟᱨ ᱜᱤᱫᱽᱨᱟᱹ ᱦᱮᱢᱮᱧ ᱪᱟᱞᱟᱜ ᱠᱟᱱ ᱛᱟᱦᱮᱸᱱᱟ ᱮᱱᱛᱮ ᱨᱮᱦᱚᱸᱧ ᱯᱟᱲᱦᱟᱣ ᱠᱮᱫᱟ ᱟᱨ ᱠᱩᱥᱤ ᱛᱮ ᱨᱟᱹᱥᱠᱟᱹ ᱛᱤᱧ ᱯᱟᱲᱦᱟᱣ ᱮᱱᱟ ᱟᱨ ᱟᱱᱠᱟ ᱠᱟᱛᱮᱫ ᱡᱚᱠᱷᱚᱱ ᱯᱨᱟᱭᱢᱟᱨᱤᱧ ᱯᱟᱥ ᱠᱮᱫᱟ ᱦᱟᱭ ᱤᱥᱠᱩᱞᱤᱧ ᱪᱟᱞᱟᱣᱮᱱᱟ ᱦᱟᱭ ᱤᱥᱠᱩᱞ ᱨᱮᱦᱚᱸ ᱟᱹᱰᱤ ᱟᱸᱴ ᱢᱟᱥᱴᱟᱨ ᱠᱚᱠᱚ ᱠᱩᱥᱤᱭᱟᱹᱧ ᱠᱟᱱ ᱛᱟᱦᱮᱸᱱᱟ ᱚᱱᱟ ᱚᱠᱛᱚ ᱨᱮ ᱥᱟᱱᱛᱟᱲ ᱠᱩᱲᱤ ᱜᱤᱫᱽᱨᱟᱹ ᱥᱮ ᱥᱟᱱᱛᱟᱲ ᱜᱤᱫᱽᱨᱟᱹ ᱜᱮ ᱠᱚᱢ ᱜᱮᱠᱚ ᱜᱮᱞᱮ ᱛᱟᱦᱮᱸᱠᱟᱱᱟ ᱞᱮ ᱟᱫᱚ ᱡᱮ ᱴᱩᱠᱩᱧ ᱯᱟᱲᱦᱟᱜ ᱠᱟᱱ ᱛᱟᱦᱮᱱ ᱨᱤᱰᱤᱝ ᱠᱚ ᱯᱨᱚᱥᱱᱚ ᱩᱛᱛᱚᱨ ᱠᱚ ᱢᱚᱴᱟᱢᱩᱴᱤᱧ ᱫᱟᱲᱮᱭᱟᱜ ᱠᱟᱱ ᱛᱟᱦᱮᱸᱱᱟ ᱟᱨ ᱢᱟᱥᱴᱟᱨ ᱠᱚ ᱠᱩᱥᱤᱭᱟᱹᱧ ᱠᱟᱱ ᱛᱟᱦᱮᱸᱱᱟ ᱟᱫᱚᱧ ᱯᱟᱲᱦᱟᱣᱱᱟ ᱯᱟᱲᱦᱟᱣ ᱤᱫᱤ ᱠᱮᱫᱟ ᱚᱱᱠᱟ ᱛᱮᱜᱮ ᱢᱟᱫᱽᱫᱷᱚᱢᱤᱠ ᱫᱷᱟᱵᱤᱡ ᱤᱧ ᱪᱟᱞᱟᱣ ᱮᱱᱟ ᱯᱟᱲᱦᱟᱣ ᱠᱤᱫᱟᱹᱧ ᱤᱧ ᱵᱟᱵᱟ ᱦᱚᱸ ᱯᱨᱚᱛᱛᱮᱠ ᱵᱚᱪᱷᱚᱨ ᱱᱟᱣᱟᱼᱱᱟᱣᱟ ᱵᱳᱭᱮᱭ ᱠᱤᱨᱤᱧᱟᱹᱧ ᱠᱟᱱ ᱛᱟᱦᱮᱸᱱᱟ ᱟᱭᱟᱜ ᱠᱩᱥᱤ ᱛᱮ ᱤᱧ ᱡᱩᱫᱤᱧ ᱢᱮᱛᱟᱭᱟ ᱵᱟᱵᱟ ᱱᱮᱥ ᱫᱚ ᱢᱟᱨᱮ ᱵᱳᱭᱤᱧ ᱦᱟᱛᱟᱣᱟ ᱵᱟᱵᱟᱭ ᱞᱟᱹᱭᱟ ᱵᱟᱝ ᱢᱟᱨᱮ ᱵᱳᱭ ᱫᱚ ᱪᱮᱫᱟᱜ ᱮᱢ ᱦᱟᱛᱟᱣᱟ ᱱᱟᱣᱟ ᱵᱳᱭᱤᱧ ᱠᱤᱨᱤᱧ ᱫᱟᱲᱮᱭᱟᱢᱟ ᱟᱫᱚ ᱛᱟᱞᱦᱮ ᱤᱧ ᱵᱟᱵᱟ ᱱᱟᱣᱟ ᱵᱳᱭᱮᱭ ᱦᱟᱛᱟᱣᱟᱹᱧ ᱠᱟᱱ ᱛᱟᱦᱮᱸᱱᱟ ᱠᱤᱨᱤᱧ ᱠᱤᱨᱤᱧᱟᱹᱧ ᱠᱟᱱ ᱛᱟᱦᱮᱸᱱᱟ ᱟᱨᱤᱧ ᱯᱟᱲᱦᱟᱜ ᱠᱟᱱ ᱛᱟᱦᱮᱸᱱᱟ ᱤᱧ ᱨᱮᱱ ᱤᱧ ᱨᱮᱱ ᱵᱟᱨᱭᱟ ᱵᱚᱭᱦᱟ ᱛᱤᱧ ᱩᱱᱠᱤᱱ ᱦᱚᱸ ᱢᱚᱴᱟᱢᱩᱴᱤ ᱠᱤᱱ ᱯᱟᱲᱦᱟᱣ ᱟᱠᱟᱫ ᱜᱮᱭᱟ ᱟᱠᱤᱱᱟᱜ ᱧᱩᱛᱩᱢ ᱚᱞ ᱠᱚ ᱟᱨ ᱯᱟᱲᱦᱟᱣ ᱫᱟᱲᱮᱭᱟᱜ ᱜᱮᱭᱟ ᱠᱤᱱ ᱱᱤᱛ ᱦᱚᱸ ᱟᱫᱚ ᱤᱧᱤᱧ ᱠᱩᱥᱤᱭᱟᱜᱼᱟ ᱚᱱᱟᱛᱮ ᱟᱞᱮ ᱨᱮᱱ ᱜᱤᱫᱽᱨᱟᱹ ᱠᱚ ᱩᱛᱥᱟᱦᱚᱧ ᱮᱢᱟᱣᱟᱠᱚᱣᱟ ᱤᱧᱟᱜ ᱯᱟᱥᱮᱨ ᱚᱲᱟᱜ ᱨᱮᱱ ᱜᱤᱫᱽᱨᱟᱹ ᱠᱚᱦᱚᱸ ᱩᱛᱥᱟᱦᱚᱧ ᱮᱢᱟᱠᱚᱣᱟ ᱡᱚᱠᱷᱚᱱ ᱜᱤᱫᱽᱨᱟᱹ ᱤᱥᱠᱩᱞ ᱵᱟᱠᱚ ᱪᱟᱞᱟᱜᱼᱟ ᱫᱟᱹᱲ ᱟᱪᱩᱨᱚᱜᱼᱟ ᱠᱚ ᱩᱱᱫᱚᱧ ᱢᱮᱛᱟᱠᱚᱣᱟ ᱪᱟᱞᱟᱜ ᱢᱮ ᱟᱢ ᱤᱥᱠᱩᱞ ᱪᱟᱞᱟᱜ ᱢᱮ ᱟᱨᱵᱟᱝᱠᱷᱟᱱ ᱴᱷᱮᱸᱜᱟᱧ ᱟᱹᱜᱩᱭᱟ ᱟᱨ ᱵᱟᱝᱠᱷᱟᱱ ᱤᱧ ᱜᱤᱧ ᱫᱟᱞ ᱢᱮᱭᱟ ᱟᱢ ᱜᱚᱜᱚ ᱴᱷᱮᱱ ᱦᱚᱸ ᱵᱟᱹᱧ ᱞᱟᱹᱭ ᱠᱟᱢᱟ ᱟᱢ ᱵᱟᱵᱟᱴᱷᱮᱱ ᱦᱚᱸ ᱵᱟᱹᱧ ᱞᱟᱹᱭ ᱠᱟᱢᱟ ᱚᱱᱠᱟ ᱠᱟᱛᱮᱫ ᱤᱧ ᱫᱚ ᱩᱱᱠᱩ ᱜᱤᱫᱽᱨᱟᱹ ᱤᱥᱠᱩᱞ ᱛᱮᱧ ᱠᱩᱞ ᱠᱚᱣᱟ ᱟᱨ ᱡᱩᱫᱤ ᱵᱟᱝᱠᱚ ᱪᱟᱞᱟᱜ ᱜᱮᱭᱟ ᱮᱴᱟᱜ ᱥᱮᱫ ᱠᱚ ᱫᱟᱹᱲᱟ ᱢᱮᱱᱠᱷᱟᱱ ᱚᱸᱰᱮ ᱠᱷᱚᱱ ᱤᱧ ᱥᱟᱢᱟᱝ ᱠᱷᱚᱱ ᱫᱚᱠᱚ ᱫᱟᱹᱲᱟ ᱜᱮᱭᱟ ᱮᱱᱛᱮ ᱨᱮᱦᱚᱸ ᱮᱸᱜᱟᱛ ᱟᱯᱟᱛ ᱦᱩᱧ ᱢᱮᱛᱟᱣᱟᱠᱚᱣᱟ ᱪᱮᱫᱟᱜ ᱜᱤᱫᱽᱨᱟᱹ ᱫᱚᱭ ᱫᱟᱹᱲ ᱟᱪᱩᱨᱚᱜᱜ ᱠᱟᱱᱟ ᱜᱤᱫᱽᱨᱟᱹ ᱫᱚ ᱟᱢ ᱫᱚ ᱥᱚᱢᱚᱭ ᱨᱮ ᱡᱚᱢ ᱦᱚᱪᱚᱭᱮᱢ ᱟᱨ ᱤᱥᱠᱩᱞ ᱛᱮ ᱠᱩᱞ ᱠᱟᱭᱢᱮ ᱪᱮᱫᱟᱜ ᱥᱮ ᱚᱞᱚᱜ ᱯᱟᱲᱦᱟᱜ ᱫᱚ ᱪᱮᱫ ᱞᱮᱠᱷᱟᱱᱮᱢ ᱱᱚᱶᱟ ᱫᱚ ᱚᱠᱚᱭ ᱦᱚᱸ ᱵᱟᱝ ᱦᱟᱛᱟᱣ ᱫᱟᱲᱮ ᱟᱛᱟᱢᱟ ᱟᱨ ᱚᱠᱚᱭ ᱜᱮ ᱵᱟᱝ ᱦᱟᱹᱴᱤᱧ ᱫᱟᱲᱮᱭᱟᱛᱟᱢᱟ ᱮᱴᱟ ᱟᱜ ᱡᱟᱦᱟᱸᱱᱟᱜ ᱮᱢ ᱨᱳᱡᱽᱜᱟᱨᱟ ᱮᱴᱟᱜ ᱟᱜ ᱡᱟᱦᱟᱸᱱᱟᱜᱼᱮᱢ ᱠᱚᱨᱟᱣᱟ ᱚᱱᱟ ᱟᱫᱚ ᱵᱚᱭᱦᱟ ᱠᱚᱠᱚ ᱦᱟᱹᱴᱤᱧ ᱫᱟᱲᱮᱭᱟᱜᱼᱟ ᱢᱮᱱᱠᱷᱟᱱ ᱟᱢ ᱡᱟᱦᱟᱸ ᱜᱮᱭᱟᱱᱮᱢ ᱚᱨᱡᱚᱱᱟ ᱥᱮ ᱤᱧ ᱡᱟᱦᱟᱸ ᱜᱮᱭᱟᱱᱤᱧ ᱚᱨᱡᱚᱱᱟ ᱚᱱᱟ ᱫᱚ ᱚᱠᱚᱭ ᱜᱮ ᱵᱟᱠᱚ ᱦᱟᱹᱴᱤᱧ ᱫᱟᱧᱮᱭᱟᱛᱤᱧᱟ ᱚᱱᱟᱛᱮ ᱤᱧ ᱫᱚ ᱚᱞᱚᱜ ᱫᱩᱧ ᱠᱩᱥᱤᱭᱟᱜᱼᱟ